ᱜᱤᱫᱽᱨᱟᱹ ᱩᱢᱮᱹᱨ ᱨᱮᱭᱟᱜ ᱠᱟᱛᱷᱟ ᱡᱩᱫᱤ ᱤᱧᱟᱹᱜ ᱤᱧ ᱞᱟᱹᱭᱟ ᱜᱤᱫᱽᱨᱟᱹ ᱩᱢᱮᱹᱨ ᱨᱮᱫᱚ ᱟᱹᱰᱤ ᱥᱚᱠᱛᱚ ᱜᱤᱧ ᱫᱟᱬᱟᱱᱟ ᱛᱟᱦᱮᱸᱫ ᱟᱨ ᱟᱞᱮ ᱫᱚ ᱦᱟᱸᱜ ᱨᱮᱸᱜᱮᱡ ᱫᱷᱟᱨᱟ ᱦᱚᱲ ᱦᱚᱸᱞᱮ ᱠᱟᱱᱟ ᱚᱱᱟ ᱠᱷᱟᱹᱛᱤᱨ ᱛᱮ ᱚᱲᱟᱜ ᱨᱮᱦᱚᱸ ᱡᱟᱹᱥᱛᱤ ᱫᱷᱮᱭᱟᱱ ᱦᱚᱸ ᱵᱟᱠᱚ ᱫᱷᱮᱭᱟᱱᱮᱜ ᱛᱟᱦᱮᱱ ᱟᱭᱳᱼᱵᱟᱵᱟ ᱠᱚᱦᱚᱸ ᱚᱱᱟ ᱠᱷᱟᱹᱛᱤᱨ ᱛᱮ ᱡᱩᱫᱤ ᱥᱠᱩᱞ ᱦᱚᱸ ᱡᱩᱫᱤᱧ ᱪᱟᱞᱟᱜ ᱠᱟᱱᱟ ᱮᱱᱠᱷᱟᱱ ᱫᱚ ᱥᱠᱩᱞ ᱦᱚᱸ ᱪᱟᱞᱟᱣ ᱪᱟᱞᱟᱣ ᱠᱟᱛᱮ ᱡᱚᱠᱷᱚᱱ ᱞᱮ ᱪᱷᱩᱴᱤᱜ ᱟᱞᱮ ᱮᱱᱠᱷᱟᱱ ᱫᱚ ᱪᱷᱩᱴᱤ ᱨᱩᱣᱟᱹᱲ ᱥᱚᱢᱚᱭ ᱦᱚᱸ ᱛᱟᱭᱱᱚᱢ ᱫᱚ ᱚᱠᱟ ᱚᱱᱟ ᱢᱤᱫᱴᱤᱱ ᱜᱟᱰᱟ ᱟᱞᱮ ᱫᱚ ᱥᱠᱩᱞ ᱡᱩᱫᱤᱞᱮ ᱪᱟᱞᱟᱜᱼᱟ ᱥᱮ ᱜᱟᱰᱟ ᱯᱟᱨᱚᱢ ᱦᱩᱭᱩᱜᱼᱟ ᱛᱟᱞᱮ ᱛᱳ ᱜᱟᱰᱟ ᱯᱟᱨᱚᱢ ᱮᱱᱠᱷᱟᱱ ᱫᱚ ᱮᱱᱠᱷᱟᱱ ᱨᱩᱣᱟᱹᱲ ᱥᱚᱢᱚᱭ ᱚᱠᱟᱫᱚ ᱜᱟᱰᱟ ᱨᱮ ᱩᱢ ᱩᱢ ᱛᱮᱢ ᱦᱤᱡᱩᱜ ᱠᱟᱱᱟ ᱟᱨ ᱦᱩᱭ ᱫᱟᱲᱮᱭᱟᱜᱼᱟ ᱚᱱᱠᱟᱛᱮ ᱫᱟᱬᱟ ᱫᱟᱬᱟᱛᱮ ᱡᱟᱦᱟᱱᱟᱜ ᱜᱮ ᱟᱹᱰᱤ ᱰᱷᱮᱹᱨ ᱚᱠᱟ ᱠᱚᱨᱮ ᱫᱚ ᱠᱩᱸᱫ ᱡᱚ ᱠᱚ ᱥᱮ ᱵᱟᱹᱨᱩ ᱡᱚ ᱠᱚ ᱚᱱᱟ ᱠᱚ ᱡᱚᱢ ᱡᱚᱢ ᱛᱮ ᱦᱤᱡᱩᱜ ᱠᱟᱱᱟ ᱟᱢ ᱟᱨᱚ ᱚᱱᱠᱟᱜᱮ ᱟᱹᱰᱤᱜᱟᱱ ᱜᱚᱤᱫᱽᱨᱟᱹ ᱠᱚᱦᱚᱸ ᱡᱩᱫᱤ ᱥᱟᱶ ᱥᱟᱶ ᱛᱮᱠᱚ ᱛᱟᱦᱮᱱᱟ ᱩᱱᱠᱩ ᱠᱚ ᱥᱟᱶ ᱠᱷᱮᱞ ᱠᱷᱮᱞ ᱛᱮ ᱦᱤᱡᱩᱜ ᱠᱟᱱᱟᱢ ᱟᱨ ᱚᱲᱟᱜ ᱥᱮᱴᱮᱨᱚᱜ ᱛᱮᱫᱚ ᱟᱹᱰᱤ ᱰᱷᱮᱹᱨ ᱥᱚᱢᱚᱭ ᱦᱚᱸ ᱞᱟᱜᱟᱜᱼᱟ ᱛᱳ ᱚᱱᱠᱟ ᱟᱹᱰᱤ ᱥᱚᱠᱛᱚ ᱫᱟᱬᱟᱱᱟ ᱛᱟᱦᱮᱸᱫ ᱜᱤᱫᱽᱨᱟᱹ ᱚᱠᱛᱚ ᱫᱚ ᱟᱨ ᱨᱩᱣᱟᱹᱲ ᱠᱟᱛᱮ ᱦᱚᱸ ᱡᱟᱹᱥᱛᱤ ᱯᱟᱲᱦᱟᱣ ᱠᱚᱦᱚᱸ ᱤᱧᱫᱚ ᱵᱟᱹᱧ ᱯᱟᱲᱦᱟᱣ ᱛᱟᱦᱮᱸᱫ ᱟᱨ ᱨᱩᱣᱟᱹᱲᱮᱱᱟᱢ ᱡᱟᱦᱟᱸ ᱠᱤᱛᱟᱵ ᱠᱚᱛᱟᱢ ᱛᱟᱦᱮᱱᱟ ᱯᱚᱛᱚᱵ ᱫᱚ ᱚᱱᱟ ᱠᱚ ᱥᱚᱸᱜᱮ ᱫᱚᱦᱚ ᱵᱟᱲᱟ ᱠᱟᱛᱮ ᱟᱨᱦᱚᱸ ᱥᱚᱸᱜᱮ ᱜᱮ ᱚᱠᱟ ᱠᱚᱨᱮ ᱦᱟᱸᱜ ᱜᱤᱫᱽᱨᱟᱹ ᱠᱚ ᱠᱷᱮᱞ ᱠᱟᱱᱟ ᱠᱚ ᱚᱸᱰᱮ ᱪᱟᱞᱟᱣ ᱠᱟᱛᱮ ᱥᱚᱠᱛᱚ ᱟᱨᱦᱚᱸ ᱚᱱᱠᱟ ᱜᱮ ᱡᱟᱦᱟᱱᱟᱜ ᱜᱮ ᱦᱟᱸᱜ ᱵᱚᱞ ᱠᱷᱮᱞ ᱦᱩᱭᱱᱟ ᱥᱮ ᱡᱟᱦᱟᱱᱟᱜ ᱜᱮ ᱠᱷᱮᱞ ᱠᱟᱱᱟ ᱠᱚ ᱚᱱᱟ ᱠᱚ ᱚᱱᱟ ᱠᱚ ᱠᱷᱮᱞ ᱛᱟᱦᱮᱱᱤᱧ ᱟᱨ ᱚᱱᱟ ᱥᱟᱶ ᱥᱟᱶᱛᱮ ᱡᱟᱦᱟᱸ ᱞᱮᱠᱟ ᱡᱟᱹᱯᱩᱫ ᱫᱤᱱ ᱠᱚ ᱛᱟᱦᱮᱱᱟ ᱮᱱᱠᱷᱟᱱ ᱡᱟᱹᱯᱩᱫ ᱫᱤᱱ ᱠᱚᱦᱚᱸ ᱚᱠᱟ ᱠᱚᱨᱮ ᱫᱚ ᱵᱟᱹᱨᱩ ᱰᱟᱝ ᱥᱮ ᱨᱚᱴᱮ ᱨᱚᱴᱮᱧ ᱢᱮᱱᱮᱫᱼᱟ ᱤᱭᱟᱹ ᱠᱟᱴᱠᱚᱢ ᱠᱚ ᱩᱱᱠᱩ ᱠᱚ ᱛᱩᱧ ᱥᱮᱸᱫᱽᱨᱟ ᱚᱱᱟ ᱠᱚᱦᱚᱸ ᱟᱹᱰᱤ ᱥᱚᱠᱛᱚᱧ ᱫᱟᱬᱟᱱᱟ ᱛᱟᱦᱮᱸᱫ ᱟᱨ ᱜᱤᱫᱽᱨᱟᱹ ᱚᱠᱛᱚ ᱪᱤᱠᱟᱹ ᱥᱮ ᱡᱟᱹᱥᱛᱤ ᱥᱠᱩᱞ ᱦᱚᱸ ᱵᱟᱠᱚ ᱵᱷᱮᱡᱟ ᱛᱟᱦᱮᱸᱫ ᱡᱟᱦᱟᱱᱟᱜ ᱜᱮ ᱟᱞᱮ ᱫᱚ ᱦᱟᱸᱜ ᱨᱮᱸᱜᱮᱡ ᱦᱚᱲ ᱛᱟᱦᱮᱸᱫ ᱞᱮ ᱵᱚᱭᱦᱟ ᱦᱚᱸᱞᱮ ᱥᱟᱸᱜᱮ ᱜᱮᱭᱟ ᱚᱱᱟ ᱠᱷᱟᱹᱛᱤᱨ ᱛᱮ ᱤᱧᱫᱚ ᱡᱩᱫᱤ ᱢᱟᱞᱚᱪᱚᱜ ᱠᱟᱹᱢᱤ ᱠᱚᱦᱚᱸ ᱡᱩᱫᱤ ᱛᱟᱦᱮᱱᱟ ᱚᱱᱟ ᱞᱟᱹᱜᱤᱫ ᱛᱮᱦᱚᱸ ᱪᱷᱩᱴᱤᱜᱼᱟ ᱛᱟᱦᱮᱱ ᱥᱠᱩᱞ ᱠᱚᱦᱚᱸ ᱟᱨ ᱱᱚᱜᱼᱚ ᱱᱚᱝᱠᱟ ᱜᱤᱫᱽᱨᱟᱹ ᱚᱠᱛᱚ ᱫᱚ ᱡᱟᱹᱥᱛᱤ ᱡᱩᱫᱤ ᱚᱱᱮ ᱚᱲᱟᱜ ᱠᱚᱨᱮᱜ ᱫᱚ ᱵᱟᱠᱚ ᱫᱷᱮᱭᱟᱱᱟ ᱮᱱᱠᱷᱟᱡ ᱫᱚ ᱫᱟᱬᱟ ᱦᱚᱸ ᱥᱚᱠᱛᱚ ᱜᱮ ᱫᱟᱬᱟᱱᱟᱢ ᱛᱳ ᱚᱱᱟ ᱠᱷᱟᱹᱛᱤᱨ ᱛᱮ ᱤᱧᱫᱚ ᱯᱟᱞᱮᱫ ᱰᱷᱮᱹᱨ ᱩᱛᱟᱹᱨ ᱜᱤᱧ ᱫᱟᱬᱟᱱᱟ ᱛᱟᱦᱮᱸᱫ ᱟᱨ ᱟᱞᱮ ᱫᱚ ᱡᱟᱹᱥᱛᱤ ᱠᱟᱛᱮ ᱵᱩᱨᱩ ᱫᱷᱟᱨᱮ ᱟᱨ ᱱᱚᱣᱟ ᱜᱟᱰᱟ ᱫᱷᱟᱨᱮ ᱠᱚᱨᱮᱜ ᱡᱟᱹᱥᱛᱤ ᱫᱚᱞᱮ ᱫᱟᱬᱟᱱᱟ ᱛᱟᱦᱮᱸᱫ ᱪᱮᱫᱟᱜ ᱥᱮ ᱵᱩᱨᱩ ᱫᱷᱟᱨᱮ ᱢᱮᱱ ᱞᱮᱠᱷᱟᱱ ᱚᱱᱛᱮ ᱫᱚ ᱦᱟᱸᱜ ᱡᱟᱦᱟᱱᱟᱜ ᱠᱚ ᱱᱮᱛᱟᱨ ᱥᱤᱛᱩᱝ ᱫᱤᱱ ᱡᱟᱦᱟᱸ ᱞᱮᱠᱟ ᱥᱤᱛᱩᱝ ᱫᱤᱱ ᱫᱚ ᱱᱚᱣᱟ ᱩᱞ ᱡᱚ ᱛᱤᱨᱤᱞ ᱛᱟᱨᱚᱵ ᱮᱢᱟᱱ ᱠᱚ ᱧᱟᱢᱚᱜᱼᱟ ᱚᱱᱟ ᱡᱚᱢ ᱦᱚᱸ ᱪᱟᱞᱟᱜᱼᱟ ᱛᱟᱦᱮᱸᱫ ᱟᱨ ᱚᱱᱟ ᱥᱟᱶ ᱥᱟᱶ ᱛᱮ ᱱᱚᱛᱮ ᱡᱩᱫᱤ ᱡᱟᱹᱯᱩᱫ ᱫᱤᱱ ᱮᱢ ᱢᱮᱱᱟ ᱮᱱᱠᱷᱟᱱ ᱡᱟᱹᱯᱩᱫ ᱫᱤᱱ ᱫᱚ ᱦᱟᱸᱜ ᱢᱩᱸᱰᱩ ᱫᱷᱟᱨᱮ ᱫᱚ ᱜᱚᱸᱜᱷᱟ ᱠᱚ ᱠᱟᱴᱠᱚᱢ ᱠᱚ ᱩᱱᱠᱩ ᱦᱚᱸ ᱥᱮᱸᱫᱽᱨᱟ ᱦᱚᱸ ᱚᱱᱛᱮ ᱪᱟᱞᱟᱜ ᱛᱟᱦᱮᱸᱫ ᱛᱳ ᱱᱚᱜᱼᱚᱸᱭ ᱱᱚᱝᱠᱟ ᱜᱤᱫᱽᱨᱟᱹ ᱚᱠᱛᱚ ᱟᱹᱰᱤ ᱟᱸᱴ ᱜᱮ ᱫᱟᱬᱟ ᱦᱩᱭᱩᱜ ᱛᱟᱦᱮᱸᱫᱚᱜ ᱟᱨ ᱫᱟᱬᱟ ᱫᱚ ᱩᱱᱟᱹᱜ ᱵᱟᱝ ᱠᱟᱱᱟ ᱩᱪᱤᱛ ᱫᱚ ᱩᱱᱟᱹᱜ ᱱᱚᱜᱼᱚᱸᱭ ᱱᱚᱝᱠᱟ ᱚᱲᱟᱜ ᱠᱚᱨᱮᱜ ᱦᱚᱸ ᱡᱩᱫᱤ ᱡᱟᱹᱥᱛᱤ ᱠᱟᱛᱮ ᱵᱟᱠᱚ ᱢᱮᱢᱮᱱᱟ ᱡᱟᱦᱟᱱᱟᱜ ᱫᱚ ᱮᱱᱠᱷᱟᱱ ᱫᱚ ᱫᱟᱬᱟᱱ ᱜᱮᱭᱟᱢ ᱪᱤᱠᱟᱹᱭᱟᱢ ᱟᱨ ᱜᱤᱫᱽᱨᱟᱹ ᱚᱠᱛᱚ ᱦᱟᱸᱜ ᱩᱱᱟᱹᱜ ᱵᱩᱡᱷᱟᱹᱱᱛᱟ ᱦᱚᱸ ᱵᱟᱵᱚᱱ ᱛᱟᱦᱮᱱᱟ ᱚᱱᱟ ᱠᱷᱟᱹᱛᱤᱨ ᱛᱮ ᱜᱤᱫᱽᱨᱟᱹ ᱚᱠᱛᱚ ᱫᱚ ᱤᱧᱫᱚ ᱟᱨ ᱰᱷᱮᱹᱨ ᱜᱤᱧ ᱫᱟᱬᱟ ᱟᱠᱟᱜᱼᱟ ᱟᱨ ᱚᱱᱠᱟ ᱫᱟᱬᱟ ᱠᱷᱟᱹᱛᱤᱨ ᱫᱟᱞ ᱦᱚᱸ ᱟᱹᱰᱤ ᱥᱚᱠᱛᱚ ᱡᱚᱢ ᱦᱩᱭ ᱠᱟᱱᱟ ᱴᱷᱤᱠ ᱜᱮᱭᱟ